ᱟᱵᱚᱣᱟᱜ ᱵᱚᱦᱚᱜ ᱨᱮᱱᱟᱜ ᱵᱚᱦᱚᱜ ᱥᱩᱱᱩᱢ ᱚᱡᱚᱜ ᱨᱮᱱᱟᱜ ᱠᱤᱪᱷᱩ ᱵᱟᱞᱤ ᱵᱷᱟᱞᱮ ᱠᱟᱛᱷᱟ ᱟᱵᱚᱣᱟᱜ ᱵᱚᱦᱚᱜ ᱨᱮ ᱡᱩᱫᱤ ᱥᱩᱱᱩᱢ ᱵᱟᱵᱚᱱ ᱚᱡᱚᱜᱟ ᱛᱟᱭᱞᱮ ᱟᱵᱚ ᱵᱚᱦᱚᱜ ᱨᱮ ᱩᱯᱤᱭᱟᱸᱥ ᱩᱵ ᱡᱟᱴᱟᱜᱼᱟ ᱩᱵ ᱵᱟᱹᱲᱤᱡᱚᱜᱼᱟ ᱵᱚᱦᱚᱜ ᱦᱟᱹᱥᱩᱣᱟ ᱟᱨ ᱵᱤᱵᱷᱤᱱᱱᱚ ᱨᱚᱠᱚᱢ ᱵᱚᱱ ᱥᱚᱢᱚᱥᱥᱟ ᱵᱚᱱ ᱟᱹᱭᱠᱟᱹᱣᱼᱟ ᱟᱵᱚ ᱡᱩᱫᱤ ᱵᱚᱦᱚᱜ ᱨᱮ ᱥᱩᱱᱩᱢ ᱵᱚᱱ ᱚᱡᱚᱜᱟ ᱛᱚ ᱩᱵ ᱟᱹᱰᱤ ᱯᱷᱟᱨᱪᱟ ᱛᱟᱦᱮᱱᱟ ᱵᱷᱟᱞᱮ ᱛᱟᱦᱮᱱᱟ ᱟᱨ ᱟᱵᱚᱣᱟᱜ ᱩᱯᱤᱭᱟᱹᱥ ᱠᱚᱦᱚᱸ ᱵᱟᱝ ᱦᱩᱭᱩᱜᱼᱟ ᱟᱨ ᱵᱟᱝ ᱡᱟᱴᱟᱜᱼᱟ ᱥᱮ ᱢᱟᱹᱭᱞᱟᱹ ᱵᱟᱝ ᱛᱟᱦᱮᱱ ᱛᱟᱵᱚᱱᱟ ᱤᱱᱟᱹᱜᱮ ᱩᱵ ᱨᱮᱱᱟᱜ ᱫᱚ ᱟᱨ ᱩᱵ ᱡᱟᱦᱟᱸᱥᱮᱱ ᱵᱚᱱ ᱱᱟᱹᱠᱤᱡ ᱵᱚᱱ ᱢᱚᱱᱮᱭᱟ ᱚᱱᱛᱮ ᱜᱮ ᱦᱩᱭᱩᱜᱼᱟ ᱟᱨ ᱡᱟᱦᱟᱸᱥᱮᱱ ᱵᱚᱱ ᱢᱚᱱᱮᱭᱟ ᱚᱱᱛᱮ ᱜᱮ ᱦᱩᱭᱩᱜᱼᱟ